ᱤᱛᱩᱱ ᱟᱥᱲᱟᱨᱮ ᱤᱧ ᱫᱚ ᱨᱟᱥᱴᱚ ᱵᱤᱜᱽᱜᱟᱱ ᱟᱹᱰᱤ ᱟᱸᱴ ᱤᱧ ᱠᱩᱥᱤᱣᱟᱜ ᱠᱟᱱ ᱛᱟᱦᱮᱱᱟ ᱪᱮᱫᱟᱜᱥᱮ ᱨᱟᱥᱴᱚ ᱵᱤᱜᱽᱜᱟᱱ ᱨᱮᱫᱚ ᱨᱟᱡᱽᱼᱟᱹᱨᱤ ᱵᱮᱯᱟᱨ ᱱᱤᱭᱮ ᱟᱹᱰᱤ ᱟᱭᱢᱟ ᱨᱚᱠᱚᱢ ᱜᱟᱯᱟᱞᱢᱟᱨᱟᱣ ᱛᱟᱦᱮᱱ ᱠᱟᱱ ᱛᱟᱦᱮᱸ ᱠᱟᱱ ᱛᱟᱦᱮᱱᱟ ᱚᱱᱟ ᱥᱟᱶᱛᱮ ᱚᱠᱟ ᱜᱷᱚᱴᱚᱱ ᱠᱚᱨᱮ ᱚᱠᱟᱞᱮᱠᱟᱱᱟᱜ ᱫᱷᱟᱨᱟ ᱞᱟᱹᱠᱛᱤᱜᱼᱟ ᱚᱱᱟ ᱠᱚᱦᱚᱸ ᱛᱟᱦᱮᱸ ᱠᱟᱱᱟ ᱥᱟᱶᱛᱮ ᱨᱟᱥᱴᱚ ᱵᱤᱜᱽᱜᱟᱱ ᱯᱟᱲᱦᱟᱣ ᱞᱮᱱᱠᱷᱟᱱ ᱟᱢ ᱫᱚ ᱟᱹᱰᱤ ᱟᱭᱢᱟᱜᱮ ᱵᱷᱟᱹᱜᱤ ᱦᱩᱭᱩᱜᱼᱟ ᱪᱮᱫᱟᱜ ᱥᱮ ᱱᱚᱣᱟ ᱨᱮᱫᱚ ᱨᱟᱡᱽᱼᱟᱹᱨᱤ ᱵᱮᱯᱟᱨ ᱛᱮ ᱟᱹᱰᱤ ᱟᱭᱢᱟ ᱞᱮᱠᱟᱱ ᱠᱟᱛᱷᱟ ᱠᱚ ᱵᱟᱲᱟᱭ ᱧᱟᱢᱚᱜᱼᱟ ᱚᱱᱟ ᱠᱷᱟᱹᱛᱤᱨ ᱜᱮ ᱤᱧ ᱫᱚ ᱤᱛᱩᱱ ᱟᱥᱲᱟ ᱨᱮ ᱨᱟᱥᱴᱚ ᱵᱤᱜᱽᱜᱟᱱ ᱫᱚᱧ ᱫᱚᱦᱚᱣᱟᱠᱟᱫ ᱛᱟᱦᱮᱱᱟ